ᱦᱮᱸ ᱦᱮᱞᱳ ᱟᱪᱪᱷᱟ ᱟᱯᱮ ᱱᱚᱛᱮ ᱱᱤᱛᱚᱜ ᱫᱚ ᱪᱮᱫ ᱯᱚᱨᱚᱵᱽ ᱠᱚ ᱥᱮᱴᱮᱨᱚᱜ ᱠᱟᱱ ᱛᱟᱯᱮᱭᱟ ᱟᱨ ᱪᱮᱫ ᱯᱚᱨᱚᱵᱽ ᱠᱚ ᱵᱟᱝ ᱦᱩᱭᱩᱜᱼᱟ ᱵᱟᱝ ᱱᱤᱛ ᱚᱻ ᱥᱚᱨᱦᱟᱭ ᱯᱚᱨᱚᱵᱽ ᱫᱚ ᱛᱟᱦᱞᱮ ᱪᱮᱫ ᱞᱮᱠᱟᱯᱮ ᱢᱟᱱᱟᱣᱟ ᱟᱯᱮ ᱱᱚᱰᱮ ᱫᱚ ᱟᱪᱪᱷᱟ ᱱᱚᱰᱮᱱᱤᱡ ᱫᱚ ᱛᱟᱦᱞᱮ ᱟᱵᱤᱱᱜᱮ ᱢᱟᱺᱡᱷᱤ ᱠᱟᱱᱟᱵᱮᱱ ᱥᱮ ᱪᱮᱫ ᱚᱻ ᱛᱟᱦᱞᱮ ᱟᱯᱮ ᱫᱚ ᱢᱤᱫ ᱥᱟᱝ ᱛᱮᱜᱮ ᱯᱮ ᱥᱚᱨᱦᱟᱭᱚᱜᱼᱟ ᱱᱚᱶᱟ ᱠᱚᱨᱮ ᱫᱚ ᱥᱮ ᱱᱚᱶᱟ ᱟᱯᱟᱱ ᱟᱯᱤᱱ ᱜᱮ ᱟᱹᱛᱩ ᱠᱚᱨᱮᱫ ᱯᱮ ᱥᱚᱨᱦᱟᱭᱚᱜᱼᱟ ᱚᱻ ᱟᱪᱪᱷᱟ ᱟᱢᱵᱟᱵᱟᱹᱥᱭᱟᱹ ᱦᱤᱞᱳᱜ ᱜᱮ ᱛᱟᱦᱚᱞᱮ ᱡᱟᱸᱜᱟᱱᱟ ᱫᱚ ᱦᱩᱭᱩᱜᱼᱟ ᱟᱫᱚ ᱰᱟᱝᱨᱤ ᱠᱟᱲᱟ ᱠᱚᱯᱮ ᱠᱷᱩᱱᱴᱟᱹᱣ ᱠᱚᱣᱟ ᱠᱩᱞᱦᱤ ᱚᱻ ᱛᱟᱦᱚᱞᱮ ᱩᱱᱠᱩ ᱡᱚᱠᱷᱚᱱ ᱚ ᱛᱟᱦᱚᱞᱮ ᱡᱟᱠ ᱥᱟᱹᱦᱤᱪ ᱯᱮ ᱢᱟᱱᱟᱣ ᱢᱟᱱᱟᱣ ᱵᱟᱛᱟᱣᱟ ᱛᱟᱦᱚᱞᱮ ᱱᱩᱠᱩ ᱤᱭᱟᱹ ᱫᱚ ᱢᱟᱱᱮ ᱮᱴᱟᱜ ᱟᱹᱛᱩ ᱠᱚᱨᱮᱱ ᱦᱚᱸ ᱱᱚᱰᱮ ᱠᱷᱩᱱᱴᱟᱹᱣ ᱧᱮᱧᱮᱞ ᱠᱚ ᱦᱤᱡᱩᱜᱼᱟ ᱥᱮ ᱟᱯᱮᱜᱮ ᱱᱚᱶᱟ ᱟᱹᱛᱩ ᱠᱚᱨᱮᱱ ᱜᱮᱯᱮ ᱚ ᱟᱪᱪᱷᱟ ᱤᱭᱟᱹ ᱮᱱᱮᱡ ᱥᱮᱹᱨᱮᱹᱧ ᱫᱚ ᱛᱟᱦᱚᱞᱮ ᱦᱩᱭᱩᱜ ᱛᱟᱯᱮᱭᱟᱥᱮ ᱵᱟᱝ ᱥᱚᱨᱦᱟᱭ ᱮᱱᱮᱡ ᱠᱚᱫᱚ ᱥᱮ ᱚ ᱟᱫᱚ ᱢᱤᱫᱛᱮ ᱢᱤᱫᱴᱷᱮᱱ ᱜᱮ ᱟᱠᱷᱲᱟ ᱨᱮᱜᱮ ᱯᱮ ᱮᱱᱮᱡᱟ ᱥᱮ ᱠᱩᱞᱦᱤ ᱠᱩᱞᱦᱤ ᱛᱮᱜᱮ ᱯᱮ ᱞᱟᱛᱟᱨ ᱠᱩᱞᱦᱤ ᱪᱮᱛᱟᱱ ᱠᱩᱞᱦᱤ ᱯᱮ ᱟᱬᱜᱚ ᱨᱟᱠᱟᱵᱼᱟ ᱚ ᱟᱫᱚ ᱥᱩᱫᱷᱩ ᱥᱚᱨᱦᱟᱭ ᱜᱮᱯᱮ ᱮᱱᱮᱡ ᱥᱮᱹᱨᱮᱹᱧᱟ ᱥᱮ ᱚᱱᱟ ᱢᱮᱥᱟᱨᱮ ᱞᱟᱸᱜᱽᱲᱮ ᱢᱮᱱᱟᱜᱼᱟ ᱰᱟᱱᱴᱟ ᱞᱩᱦᱩᱨᱤ ᱢᱟᱛᱣᱟᱨ ᱟᱹᱰᱤ ᱩᱛᱟᱹᱨ ᱜᱮ ᱠᱚ ᱚᱱᱠᱟᱱᱟᱜ ᱮᱱᱮᱡ ᱥᱮᱹᱨᱮᱹᱧ ᱢᱮᱱᱟᱜᱼᱟ ᱛᱚ ᱟᱫᱚ ᱪᱮᱫ ᱪᱮᱫ ᱠᱚᱯᱮ ᱮᱱᱮᱡ ᱥᱮᱹᱨᱮᱹᱧᱟ ᱥᱩᱫᱷᱩ ᱥᱚᱨᱦᱟᱨ ᱜᱮ ᱜᱚᱭᱚᱨ ᱥᱚᱨᱦᱟᱭᱜᱮ ᱥᱮ ᱦᱟᱱᱟ ᱱᱟᱣᱟ ᱠᱚᱯᱮ ᱮᱱᱮᱡ ᱥᱮᱹᱨᱮᱹᱧᱟ ᱚ ᱛᱟᱦᱞᱮ ᱵᱷᱟᱹᱜᱤ ᱜᱮᱯᱮ ᱢᱟᱱᱟᱣ ᱜᱩᱱᱟᱹᱣᱟ ᱵᱟᱝ ᱚᱻ ᱦᱳᱭ ᱦᱳᱭ ᱦᱳᱭ ᱟᱫᱚ ᱚᱱᱟᱜᱮ ᱥᱮᱫᱟᱭ ᱫᱚ ᱱᱚᱝᱠᱟ ᱦᱟᱲᱟᱢ ᱫᱩᱲᱩᱢ ᱯᱩᱨᱩᱫᱷᱩᱞ ᱠᱚᱠᱚ ᱛᱟᱦᱮᱱ ᱛᱟᱵᱚᱱᱟ ᱛᱚ ᱟᱫᱚ ᱥᱚᱨᱦᱟᱭ ᱯᱚᱨᱚᱵᱽ ᱫᱚ ᱟᱹᱰᱤ ᱜᱟᱱ ᱜᱮ ᱢᱟᱨᱟᱝᱼᱟ ᱟᱨ ᱧᱩᱛᱩᱢᱟᱱ ᱯᱚᱨᱚᱵ ᱠᱟᱱ ᱜᱮᱛᱟᱵᱚᱱᱟ ᱦᱩᱸ ᱦᱳᱭ ᱵᱟᱝ ᱟᱹᱰᱤᱜᱟᱱ ᱜᱮ ᱱᱚᱶᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱟᱹᱰᱤ ᱫᱟᱢᱟᱱ ᱛᱟᱦᱮᱸ ᱠᱟᱱ ᱜᱮᱛᱟᱵᱚᱱᱟ ᱟᱵᱚ ᱥᱚᱨᱦᱟᱭ ᱯᱚᱨᱚᱵᱽ ᱠᱚᱫᱚ ᱚᱱᱠᱟᱜᱮ ᱰᱟᱝᱨᱤ ᱠᱟᱲᱟ ᱯᱷᱩᱨᱛᱤ ᱥᱮ ᱟᱵᱚ ᱦᱚᱲᱦᱚᱸ ᱟᱹᱰᱤ ᱪᱮᱨᱦᱟ ᱪᱮᱨᱦᱟ ᱜᱮᱵᱚᱱ ᱮᱱᱮᱡ ᱥᱮᱹᱨᱮᱹᱧ ᱛᱟᱞᱟᱛᱮ ᱜᱤᱫᱟᱹᱨ ᱯᱤᱫᱟᱹᱨ ᱟᱵᱚᱨᱮᱱ ᱛᱟᱭᱚᱢ ᱢᱟᱲᱟᱝ ᱨᱮᱦᱚᱸ ᱠᱚ ᱧᱮᱞ ᱥᱮᱲᱟᱭ ᱛᱟᱵᱳᱱᱟ ᱥᱮᱵᱚᱱ ᱩᱫᱩᱜ ᱥᱮᱲᱟ ᱟᱠᱚ ᱠᱟᱱᱟ ᱥᱮᱵ ᱞᱟᱹᱭ ᱟᱠᱚᱣᱟ ᱦᱮᱸ ᱦᱟᱯᱮᱱ ᱫᱤᱱᱨᱮ ᱡᱮᱢᱚᱱ ᱱᱚᱝᱠᱟᱜᱮ ᱟᱨᱚ ᱮᱱᱮᱡ ᱥᱮᱹᱨᱮᱹᱧ ᱪᱟᱞᱟᱜ ᱛᱟᱦᱮᱱ ᱛᱟᱵᱚᱱ ᱢᱟ ᱥᱮᱵᱚᱱ ᱮᱱᱮᱡ ᱥᱮᱹᱨᱮᱹᱧ ᱢᱟ ᱩᱱᱠᱩ ᱡᱟᱦᱟᱸ ᱱᱤᱛᱚᱜ ᱨᱮᱱ ᱢᱟᱹᱭ ᱛᱟᱠᱚ ᱥᱮ ᱵᱟᱹᱵᱩ ᱛᱟᱠᱚ ᱩᱱᱠᱩ ᱠᱚ ᱦᱟᱨᱟᱜ ᱠᱟᱱ ᱩᱱᱠᱩ ᱦᱚᱸ ᱡᱩᱫᱤ ᱵᱟᱵᱚᱱ ᱞᱟᱹᱭ ᱟᱠᱚᱣᱟ ᱥᱮ ᱵᱟᱠᱚ ᱧᱮᱞ ᱛᱟᱵᱳᱱᱟ ᱫᱤᱱᱟᱹᱢ ᱵᱮᱲᱟ ᱛᱮ ᱛᱟᱦᱞᱮ ᱟᱵᱚ ᱫᱚ ᱮᱱᱮᱡ ᱥᱮᱹᱨᱮᱹᱧ ᱥᱟᱶᱛᱟᱨᱮ ᱟᱫ ᱪᱟᱵᱟᱜ ᱛᱟᱵᱚᱱᱟ ᱛᱳ ᱵᱟᱵᱚᱱ ᱟᱫ ᱪᱟᱵᱟ ᱞᱮᱱ ᱛᱟᱵᱳᱱ ᱠᱷᱟᱱ ᱟᱵᱚ ᱫᱚ ᱱᱤᱛᱚᱜ ᱦᱟᱸᱜ ᱫᱤᱠᱩ ᱯᱩᱥᱤ ᱦᱚᱸᱠᱚ ᱢᱮᱱᱟ ᱚ ᱥᱟᱞᱟ ᱱᱩᱠᱩ ᱫᱚ ᱵᱟᱝᱜᱟᱞᱤ ᱠᱟᱱᱟ ᱠᱚ ᱥᱟᱱᱛᱟᱲ ᱫᱚ ᱵᱟᱝ ᱠᱟᱱᱟ ᱠᱚ ᱥᱟᱱᱛᱟᱲ ᱠᱷᱟᱱ ᱫᱚ ᱮᱱᱮᱡ ᱥᱮᱹᱨᱮᱹᱧ ᱟᱠᱚᱣᱟᱜ ᱮᱱᱮᱡ ᱥᱮᱹᱨᱮᱹᱧ ᱠᱚ ᱞᱟᱹᱭ ᱠᱮᱭᱟ ᱵᱟᱝ ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱟᱹᱰᱤ ᱡᱚᱛᱷᱟᱛᱟᱜ ᱠᱟᱱ ᱜᱮᱭᱟ ᱤᱧ ᱦᱚᱸ ᱥᱟᱭ ᱥᱟᱭ ᱥᱟᱨᱦᱟᱣ ᱱᱚᱝᱠᱟᱜᱮ ᱟᱨᱦᱚᱸ ᱦᱳᱭ ᱤᱧ ᱦᱚᱸ ᱱᱚᱝᱠᱟᱜᱮ ᱟᱹᱰᱤ ᱥᱟᱭ ᱥᱟᱭ ᱥᱟᱨᱦᱟᱣ ᱢᱟᱺᱡᱷᱤ ᱵᱟᱵᱟ ᱱᱚᱝᱠᱟᱜᱮ ᱦᱟᱯᱮᱱ ᱫᱤᱱᱨᱮ ᱱᱚᱝᱠᱟᱜᱮ ᱟᱹᱭᱩᱨ ᱠᱚᱛᱟ ᱵᱚᱱ ᱯᱮ ᱥᱟᱱᱟᱢ ᱢᱟᱺᱡᱷᱤ ᱠᱚ ᱤᱧ ᱫᱚ ᱱᱚᱝᱠᱟ ᱜᱮ ᱟᱹᱛᱩ ᱟᱹᱛᱩ ᱥᱮ ᱱᱚᱝᱠᱟ ᱫᱤᱥᱚᱢᱤᱧ ᱫᱟᱲᱟᱱᱟ ᱱᱚᱝᱠᱟᱧ ᱧᱮᱞ ᱵᱟᱲᱟᱭᱮᱫᱟ ᱚᱠᱟ ᱠᱚᱨᱮᱜ ᱪᱮᱫ ᱠᱚ ᱯᱚᱨᱚᱵᱽ ᱠᱚ ᱦᱩᱭᱩᱜ ᱠᱟᱱᱟ ᱚᱱᱠᱟ ᱜᱮ ᱢᱟᱺᱡᱷᱤ ᱵᱟᱵᱟ ᱱᱚᱝᱠᱟᱜᱮ ᱦᱟᱯᱮᱱ ᱫᱤᱱᱨᱮ ᱱᱚᱝᱠᱟ ᱜᱮ ᱟᱨᱦᱚᱸ ᱫᱚᱦᱚᱭ ᱛᱟᱵᱳᱱ ᱯᱮ ᱮᱱᱮᱡ ᱥᱮᱹᱨᱮᱹᱧ ᱥᱟᱭ ᱥᱟᱭ ᱟᱢ ᱢᱟᱺᱡᱷᱤ ᱵᱟᱵᱟ ᱥᱟᱨᱦᱟᱣ ᱤᱧ ᱮᱢᱟᱢ ᱠᱟᱱᱟ ᱢᱟ ᱛᱟᱦᱞᱮ ᱛᱮᱦᱤᱧ ᱫᱚ ᱱᱤᱝᱠᱟᱹᱜᱮ